ᱪᱟᱹᱥᱤᱭᱟᱜ ᱜᱩᱡᱩᱜ ᱤᱫᱤ ᱠᱟᱛᱮᱫ ᱤᱧᱟᱹᱜ ᱡᱟᱦᱟᱸ ᱵᱷᱟᱵᱽᱱᱟ ᱛᱤᱧ ᱚᱱᱟ ᱫᱚ ᱱᱚᱝᱠᱟ ᱡᱮ ᱡᱟᱭᱜᱟ ᱡᱟᱭᱜᱟ ᱨᱮ ᱧᱮᱞᱚᱜ ᱠᱟᱱᱟ ᱟᱭᱢᱟ ᱪᱟᱹᱥᱤ ᱵᱚᱭᱦᱟ ᱠᱚ ᱡᱟᱦᱟᱸᱭ ᱠᱚᱫᱚ ᱪᱟᱥ ᱟᱵᱟᱫ ᱠᱟᱛᱮᱫ ᱫᱤᱱ ᱜᱮᱠᱚ ᱠᱷᱮᱢᱟᱣᱟ ᱩᱱᱠᱩ ᱦᱚᱲ ᱫᱚ ᱟᱭᱢᱟ ᱡᱟᱭᱜᱟ ᱨᱮ ᱧᱮᱞᱚᱜᱚᱜ ᱠᱟᱱᱟ ᱪᱟᱥ ᱯᱚᱨ ᱴᱷᱤᱠ ᱴᱷᱟᱠ ᱟᱠᱚᱣᱟᱜ ᱯᱷᱚᱥᱚᱞ ᱥᱮ ᱯᱷᱚᱥᱚᱞ ᱨᱮᱱᱟᱝ ᱫᱟᱢ ᱵᱟᱝ ᱧᱟᱢ ᱠᱷᱟᱹᱛᱤᱨ ᱛᱮ ᱩᱱᱠᱩ ᱫᱚ ᱟᱠᱚᱣᱟᱜ ᱜᱚᱡᱚᱜ ᱦᱚᱨ ᱠᱚ ᱵᱟᱪᱷᱟᱲ ᱤᱫᱤᱭᱮᱫᱟ ᱱᱚᱣᱟ ᱫᱚ ᱟᱥᱚᱞ ᱠᱟᱨᱚᱱ ᱫᱚ ᱦᱩᱭᱩᱜ ᱠᱟᱱᱟ ᱩᱱᱠᱩ ᱫᱚ ᱚᱱᱟ ᱪᱟᱥ ᱚᱠᱛᱚ ᱨᱮ ᱡᱟᱦᱟᱸ ᱴᱟᱠᱟ ᱯᱚᱭᱥᱟ ᱟᱛᱮᱫ ᱠᱚ ᱪᱟᱥ ᱨᱮᱠᱚ ᱯᱷᱮᱰᱚᱜ ᱠᱟᱱᱟ ᱡᱚᱨᱟ ᱪᱟᱯᱟᱱ ᱥᱮ ᱠᱟᱹᱢᱤ ᱦᱚᱪᱚ ᱠᱚ ᱞᱟᱹᱜᱤᱫ ᱛᱮ ᱦᱚᱲ ᱢᱟᱹᱭᱱᱟᱹ ᱮᱢ ᱠᱷᱚᱨᱪᱟ ᱤᱛᱟᱹ ᱠᱤᱨᱤᱧ ᱚᱱᱟ ᱞᱟᱹᱜᱤᱫ ᱛᱮ ᱟᱭᱢᱟ ᱨᱚᱠᱚᱢ ᱫᱷᱟᱨ ᱫᱮᱱᱟ ᱨᱮ ᱩᱱᱠᱩ ᱫᱚᱠᱚ ᱧᱩᱨᱩᱜ ᱠᱟᱱᱟ ᱴᱷᱤᱠ ᱢᱚᱛᱚ ᱯᱷᱚᱥᱚᱞ ᱨᱮᱭᱟᱜ ᱫᱟᱢ ᱵᱟᱝ ᱧᱟᱢ ᱦᱚᱛᱮ ᱛᱮ ᱟᱨ ᱱᱚᱣᱟ ᱠᱚ ᱵᱟᱝ ᱧᱟᱢ ᱠᱷᱟᱹᱛᱤᱨ ᱛᱮ ᱩᱱᱠᱩ ᱫᱚ ᱟᱠᱚᱣᱟᱜ ᱡᱤᱱ ᱜᱮᱠᱚ ᱱᱚᱥᱴᱚᱭᱮᱫ ᱠᱟᱱ ᱛᱟᱠᱚᱣᱟ ᱱᱚᱣᱟ ᱞᱟᱹᱜᱤᱫ ᱛᱮ ᱱᱩᱠᱩ ᱡᱟᱛᱮ ᱜᱩᱡᱩᱜ ᱥᱮᱫ ᱟᱠᱚᱣᱟᱜ ᱢᱚᱱ ᱵᱟᱝ ᱠᱚ ᱞᱟᱣᱮᱨ ᱛᱟᱠᱚ ᱚᱱᱟ ᱞᱟᱹᱜᱤᱫ ᱛᱮ ᱪᱟᱥ ᱚᱠᱛᱚ ᱨᱮ ᱠᱤᱪᱷᱩ ᱯᱷᱚᱥᱚᱞ ᱢᱮᱱᱟᱜᱼᱟ ᱡᱟᱦᱟᱸ ᱫᱚ ᱦᱩᱲᱩ ᱜᱩᱦᱩᱢ ᱟᱨ ᱛᱤᱞᱢᱤᱧ ᱛᱩᱲᱤ ᱱᱚᱣᱟ ᱠᱚ ᱯᱷᱚᱥᱚᱞ ᱪᱮᱛᱟᱱ ᱨᱮ ᱤᱱᱥᱩᱨᱮᱱᱥ ᱥᱮ ᱡᱟᱦᱟᱸ ᱵᱤᱢᱟ ᱠᱚ ᱢᱮᱛᱟᱜ ᱠᱟᱱᱟ ᱱᱚᱣᱟ ᱠᱚ ᱦᱟᱛᱟᱣ ᱞᱮᱠᱷᱟᱱ ᱫᱚ ᱱᱚᱣᱟ ᱜᱩᱡᱩᱜ ᱰᱟᱦᱟᱨ ᱠᱷᱚᱱ ᱵᱟᱧᱪᱟᱣ ᱨᱮᱭᱟᱜ ᱢᱤᱫᱴᱤᱡ ᱡᱟᱭᱜᱟ ᱠᱚ ᱥᱮᱸᱫᱽᱨᱟ ᱧᱟᱢᱟ ᱟᱨ ᱱᱚᱣᱟ ᱵᱤᱢᱟ ᱛᱟᱦᱮᱸ ᱞᱮᱱᱠᱷᱟᱱ ᱫᱚ ᱪᱟᱥ ᱞᱟᱹᱜᱤᱫ ᱛᱮ ᱡᱟᱦᱟᱸ ᱠᱷᱚᱨᱪᱟ ᱚᱱᱟ ᱫᱚ ᱚᱱᱟ ᱵᱤᱢᱟ ᱥᱚᱝᱥᱛᱷᱟ ᱠᱳᱢᱯᱟᱱᱤ ᱮᱢ ᱨᱩᱣᱟᱹᱲ ᱠᱟᱛᱟ ᱠᱚᱣᱟᱭ ᱟᱨ ᱤᱱᱟᱹ ᱠᱚ ᱧᱟᱢ ᱞᱮᱠᱷᱟᱱ ᱟᱠᱚᱣᱟᱜ ᱜᱚᱡᱚᱜ ᱰᱟᱦᱟᱨ ᱠᱷᱚᱱ ᱫᱚᱠᱚ ᱥᱟᱦᱟ ᱫᱟᱲᱮᱭᱟᱜᱼᱟ ᱱᱚᱣᱟ ᱞᱟᱹᱜᱤᱫ ᱛᱮ ᱥᱚᱨᱠᱟᱨᱟᱜ ᱡᱟᱦᱟᱸ ᱠᱚ ᱢᱮᱫ ᱞᱩᱛᱩᱨ ᱥᱮ ᱵᱚᱱᱫᱳᱵᱚᱥᱛ ᱨᱮᱱᱟᱜ ᱫᱚᱨᱠᱟᱨ ᱚᱱᱟ ᱫᱚ ᱤᱧᱤᱧ ᱢᱚᱱᱮᱭᱫᱟ ᱡᱮ ᱪᱟᱹᱥᱤ ᱠᱚ ᱪᱟᱥ ᱚᱠᱛᱚ ᱨᱮ ᱥᱚᱨᱠᱟᱨᱟᱜ ᱥᱮ ᱥᱚᱨᱠᱟᱨ ᱯᱟᱥᱴᱟ ᱥᱮᱱ ᱠᱷᱚᱱ ᱤᱛᱟᱹ ᱠᱚ ᱧᱟᱢ ᱞᱮᱠᱷᱟᱱ ᱜᱚᱲᱚ ᱜᱚᱯᱚᱲ ᱠᱤᱪᱷᱩ ᱪᱟᱥ ᱞᱟᱦᱟᱨᱮ ᱯᱚᱭᱥᱟ ᱮᱢ ᱠᱟᱛᱮᱫ ᱥᱚᱨᱠᱟᱨ ᱯᱟᱥᱴᱟ ᱥᱮᱱ ᱠᱷᱚᱱ ᱥᱮ ᱯᱷᱚᱥᱚᱞ ᱨᱮ ᱵᱤᱢᱟ ᱱᱤᱭᱟᱹ ᱠᱚ ᱪᱟᱥ ᱞᱟᱹᱜᱤᱫ ᱛᱮ ᱠᱤᱪᱷᱩ ᱠᱷᱚᱨᱪᱟ ᱪᱮᱛᱟᱱ ᱨᱮ ᱥᱚᱨᱠᱟᱨᱟᱜ ᱥᱟᱵ ᱥᱤᱴᱤ ᱡᱩᱫᱤ ᱠᱚ ᱧᱟᱢ ᱞᱮᱠᱷᱟᱱ ᱟᱹᱰᱤ ᱢᱚᱡᱽ ᱥᱮ ᱥᱚᱨᱠᱟᱨ ᱢᱮᱫ ᱞᱩᱛᱩᱨᱟᱜ ᱠᱷᱟᱡ ᱱᱩᱠᱩ ᱦᱚᱲ ᱥᱮ ᱪᱟᱹᱥᱤ ᱪᱮᱛᱟᱱ ᱨᱮ ᱠᱷᱟᱱ ᱟᱭᱢᱟ ᱩᱯᱚᱠᱟᱨ ᱥᱮ ᱜᱚᱲᱚ ᱜᱚᱯᱚᱲ ᱩᱱᱠᱩ ᱪᱟᱹᱥᱤ ᱠᱚᱣᱟᱜ ᱦᱩᱭᱩᱜᱼᱟ ᱢᱮᱱᱛᱮ ᱤᱧᱟᱹᱜ ᱪᱤᱱᱛᱟᱹ ᱵᱷᱟᱵᱽᱱᱟ ᱢᱮᱱᱮᱫ ᱠᱟᱱ ᱛᱤᱧᱟᱹᱭ